ᱦᱮᱞᱳ ᱦᱮᱸ ᱟᱢ ᱪᱮᱫ ᱫᱟᱜ ᱠᱳᱢᱯᱟᱱᱤᱢ ᱞᱟᱹᱭᱫᱟ ᱤᱧ ᱞᱟᱭᱤᱱ ᱴᱚᱞᱟ ᱠᱷᱚᱱᱟᱜ ᱟᱢᱟᱜ ᱫᱟᱜ ᱤᱧ ᱦᱟᱛᱟᱣ ᱵᱟᱲᱟᱭᱟ ᱵᱚᱞᱮ ᱠᱟᱥᱴᱚᱢᱟᱨ ᱠᱟᱹᱱᱟᱹᱧ ᱟᱢᱨᱮᱱ ᱛᱚ ᱟᱢᱟᱜ ᱟᱯᱮᱭᱟᱜ ᱫᱟᱜ ᱜᱟᱹᱰᱭᱟᱹ ᱫᱟᱜ ᱞᱮᱠᱟ ᱟᱹᱰᱤᱡᱳᱨᱯᱮ ᱫᱟᱢᱟᱜ ᱠᱟᱱᱟ ᱟᱨ ᱜᱟᱹᱰᱭᱟᱹ ᱫᱟᱜ ᱞᱮᱠᱟᱜᱮ ᱥᱚ ᱦᱚᱸ ᱥᱚ ᱠᱟᱱ ᱛᱟᱯᱮᱭᱟ ᱥᱤᱵᱤᱞ ᱦᱚᱸ ᱵᱟᱝ ᱵᱩᱡᱷᱟᱹᱜ ᱠᱟᱱᱟ

ᱦᱩᱸ ᱟᱨ ᱛᱷᱚᱲᱟ ᱦᱮᱸ ᱞᱮᱴ ᱦᱚᱸ ᱞᱮᱴ ᱜᱮᱭ ᱟᱜᱩᱭᱟ ᱟᱵᱟᱨ ᱚᱱᱟ ᱵᱚᱛᱚᱞ ᱠᱚ ᱦᱚᱸ ᱢᱚᱡᱽ ᱛᱮ ᱵᱟᱝ ᱴᱟᱨᱦᱟᱜ ᱛᱟᱯᱮᱭᱟ ᱛᱤᱢᱜᱩ ᱞᱮᱠᱷᱟᱱ ᱚᱱᱟ ᱠᱚ ᱦᱚᱸ ᱠᱟᱹᱴᱤᱡ ᱛᱷᱚᱲᱟᱯᱮ ᱧᱮᱞᱟ ᱦᱩᱸ ᱦᱮᱸ ᱛᱷᱚᱲᱟ ᱚᱱᱮ ᱦᱟᱯ ᱞᱤᱴᱟᱨ ᱟᱨ ᱮᱠ ᱞᱤᱴᱟᱨ ᱨᱮᱭᱟᱜ ᱡᱩᱫᱤ ᱛᱷᱚᱲᱟ ᱰᱤᱥᱠᱟᱣᱩᱱᱴ ᱧᱟᱢ ᱠᱚᱜᱼᱟ ᱛᱟᱞᱦᱮ ᱛᱚ ᱵᱷᱟᱹᱜᱤ ᱵᱚᱞᱮ ᱦᱩᱭ ᱠᱟᱜᱼᱟ

ᱦᱳᱭ ᱴᱷᱤᱠᱜᱮᱭᱟ ᱟᱞᱮ ᱫᱚ ᱡᱟᱦᱟᱸ ᱦᱮᱸ ᱵᱟᱞᱮ ᱟᱞᱮ ᱫᱚ ᱡᱟᱦᱟᱸᱛᱤᱱᱟᱹᱜ ᱜᱮ ᱛᱷᱚᱲᱟ ᱫᱟᱢ ᱰᱷᱮᱨ ᱯᱮ ᱦᱟᱛᱟᱣ ᱨᱮᱦᱚᱸ ᱚᱥᱩᱵᱤᱫᱷᱟ ᱫᱚ ᱵᱟᱹᱱᱩᱜᱼᱟ ᱵᱷᱟᱹᱜᱤ ᱡᱮᱢᱚᱱ ᱞᱮ ᱧᱟᱢ ᱵᱚᱛᱳᱞ ᱠᱚ ᱫᱟᱜ ᱠᱚ ᱱᱤᱭᱟᱹ ᱵᱷᱟᱹᱜᱤ ᱞᱮ ᱧᱟᱢ ᱞᱮᱠᱷᱟᱱ ᱜᱮᱞᱮ ᱰᱷᱮᱨ ᱰᱷᱮᱨ ᱫᱟᱜ ᱞᱮ ᱦᱟᱛᱟᱣ ᱛᱟᱯᱮᱭᱟ ᱦᱮᱸ ᱦᱮᱸ ᱱᱚᱣᱟᱜᱮ ᱵᱚᱞᱮ ᱚᱱᱟᱜᱮ ᱠᱷᱮᱭᱟᱞᱮᱢ ᱫᱚᱦᱚᱭᱟ ᱦᱮᱸ ᱦᱮᱸ ᱴᱷᱤᱠᱜᱮᱭᱟ ᱦᱮᱸ ᱦᱩᱸ ᱦᱩᱸ ᱴᱷᱤᱠᱜᱮ ᱭᱟ ᱛᱟᱦᱞᱮᱧ ᱫᱚᱦᱚᱭᱮᱫᱟ